ᱦᱮᱸ ᱤᱧᱤᱧ ᱢᱚᱱᱮᱭᱟ ᱡᱮ ᱠᱷᱮᱞᱳᱰ ᱩᱛᱱᱟᱹᱣ ᱨᱮ ᱥᱚᱨᱠᱟᱨᱟᱜ ᱟᱨᱦᱚᱸ ᱠᱟᱹᱣᱰᱤ ᱠᱷᱚᱨᱚᱪ ᱟᱨ ᱟᱨᱦᱚᱸ ᱛᱚᱦᱚᱵᱤᱞ ᱩᱪᱷᱟᱹᱱ ᱞᱟᱹᱠᱛᱤ ᱠᱟᱱᱟ ᱟᱨ ᱤᱧ ᱡᱩᱫᱤ ᱱᱚᱣᱟ ᱫᱟᱣ ᱤᱧ ᱧᱟᱢ ᱠᱮᱭᱟ ᱛᱟᱦᱚᱞᱮ ᱯᱚᱭᱞᱚ ᱫᱚ ᱠᱷᱮᱞᱳᱰ ᱠᱚ ᱞᱟᱹᱜᱤᱫ ᱰᱟᱹᱦᱤ ᱠᱚ ᱢᱮᱱᱟᱜ ᱟᱥᱮ ᱵᱟᱝ ᱚᱱᱟᱧ ᱧᱮᱞ ᱠᱮᱭᱟ ᱡᱩᱫᱤ ᱵᱟᱝ ᱛᱟᱦᱮᱱᱟ ᱛᱟᱦᱚᱞᱮ ᱚᱱᱟ ᱡᱩᱛ ᱨᱮᱱᱟᱜ ᱥᱮ ᱛᱟᱭᱟᱨ ᱨᱮᱱᱟᱜ ᱤᱧ ᱵᱮᱵᱚᱥᱛᱷᱟ ᱠᱮᱭᱟ ᱟᱨ ᱩᱱᱠᱩ ᱡᱟᱛᱮ ᱵᱷᱟᱜᱮ ᱴᱷᱤᱠ ᱠᱚ ᱪᱮᱫ ᱫᱟᱲᱮᱭᱟᱜ ᱢᱟ ᱚᱱᱟ ᱞᱟᱹᱜᱤᱫ ᱛᱮ ᱠᱚᱪᱤᱧ ᱵᱮᱵᱚᱥᱛᱷᱟ ᱟᱠᱚ ᱠᱮᱭᱟ ᱡᱟᱛᱮ ᱵᱷᱟᱜᱮ ᱴᱷᱤᱠ ᱠᱚ ᱥᱮᱬᱟ ᱫᱟᱲᱮᱭᱟᱜ ᱢᱟ ᱥᱮ ᱪᱮᱫ ᱫᱟᱲᱮᱭᱟᱜ ᱢᱟᱠᱚ ᱟᱨ ᱦᱳᱥᱴᱮᱞ ᱠᱚᱨᱮᱱᱟᱜ ᱤᱧ ᱵᱮᱵᱚᱥᱛᱷᱟ ᱠᱮᱭᱟ ᱴᱨᱮᱱᱤᱝ ᱥᱮᱱᱴᱟᱨ ᱴᱨᱮᱱᱤᱝ ᱥᱮᱱᱴᱟᱨ ᱠᱷᱟᱱ ᱵᱷᱟᱜᱮᱜᱼᱟ ᱡᱟᱦᱟᱸᱨᱮ ᱛᱟᱦᱮᱸ ᱠᱟᱛᱮ ᱩᱱᱠᱩ ᱟᱨᱚ ᱵᱷᱟᱜᱮ ᱴᱷᱤᱠ ᱠᱚ ᱪᱮᱫ ᱫᱟᱲᱮᱭᱟᱜᱼᱟ